ᱦᱮᱞᱳ ᱟᱹᱵᱤᱱ ᱠᱤ ᱵᱟᱹᱵᱞᱩ ᱨᱮᱥᱴᱩᱨᱮᱱᱴ ᱨᱮᱱ ᱢᱮᱱᱮᱡᱟᱨ ᱵᱮᱱ ᱞᱟᱹᱭᱫᱟ ᱟᱹᱞᱤᱧ ᱯᱚᱞᱟᱥᱰᱤᱦᱟᱹ ᱟᱥᱨᱚᱢ ᱯᱟᱲᱟ ᱠᱷᱚᱱ ᱢᱚᱧᱡᱩᱨᱤ ᱢᱩᱨᱢᱩ ᱟᱹᱵᱤᱱᱟᱜ ᱨᱮᱥᱴᱩᱨᱮᱱᱴ ᱠᱷᱚᱱ ᱠᱮᱠ ᱢᱤᱥᱴᱤ ᱵᱤᱨᱭᱟᱱᱤ ᱟᱨ ᱯᱮᱱ ᱠᱮᱠ ᱟᱨ ᱨᱚᱥᱢᱟᱞᱟᱭ ᱞᱤᱧ ᱚᱰᱟᱨ ᱞᱮᱫᱟ ᱵᱟᱨ ᱢᱟᱦᱟ ᱞᱟᱦᱟᱨᱮ ᱟᱹᱵᱤᱱ ᱠᱤ ᱵᱮᱱ ᱞᱟᱹᱭ ᱫᱟᱲᱮ ᱟᱹᱞᱤᱧᱟ ᱱᱚᱣᱟ ᱚᱰᱟᱨ ᱟᱹᱞᱤᱧ ᱴᱷᱮᱱ ᱛᱤᱱᱟᱹᱜ ᱠᱚᱛᱮ ᱥᱮᱴᱮᱨᱚᱜᱼᱟ ᱟᱨ ᱵᱟᱝᱠᱷᱟᱱ ᱟᱹᱵᱤᱱ ᱠᱤ ᱚᱰᱟᱨ ᱟᱹᱜᱩ ᱥᱮᱴᱮᱨᱤᱡ ᱦᱚᱲᱟᱜ ᱯᱷᱳᱱ ᱱᱚᱢᱵᱚᱨ ᱵᱮᱱ ᱮᱢ ᱫᱟᱲᱮ ᱟᱹᱞᱤᱧᱟ ᱡᱟᱛᱮ ᱟᱹᱞᱤᱧ ᱞᱤᱧ ᱠᱩᱞᱤ ᱡᱚᱝ ᱫᱟᱲᱮ ᱟᱭᱟ ᱛᱤᱱᱟᱹᱜ ᱠᱚᱛᱮᱭ ᱟᱹᱜᱩ ᱟᱹᱞᱤᱧᱟ ᱟᱹᱞᱤᱧ ᱟᱹᱰᱤ ᱜᱚᱨᱚᱡᱽ ᱥᱟᱶ ᱞᱤᱧ ᱛᱟᱹᱜᱤᱭᱟᱠᱟᱫᱮᱭᱟ ᱫᱟᱭᱟ ᱠᱟᱛᱮᱫ ᱱᱟᱢᱵᱟᱨ ᱮᱢᱟ ᱞᱤᱧ ᱵᱮᱱ ᱡᱟᱛᱮ ᱞᱤᱧ ᱠᱩᱞᱤ ᱫᱟᱲᱮᱣᱟᱭᱼᱢᱟ ᱛᱤᱱᱟᱹᱜ ᱚᱠᱛᱚ ᱛᱮᱭ ᱥᱮᱴᱮᱨ ᱫᱟᱲᱮᱭᱟᱜᱼᱟ